ᱯᱟᱭᱨᱟᱜ ᱪᱟᱞᱟᱜ ᱞᱟᱦᱟᱨᱮ ᱡᱚᱢᱟᱜ ᱤᱫᱤᱫᱚ ᱟᱹᱰᱤ ᱡᱟᱹᱨᱩᱲ ᱠᱟᱱᱟ ᱤᱧᱦᱚᱸᱧ ᱪᱟᱞᱟᱣ ᱵᱟᱲᱟᱣ ᱠᱟᱱᱟ ᱯᱟᱭᱨᱟᱜ ᱡᱟᱦᱟᱸ ᱜᱟᱰᱟ ᱠᱚᱨᱮ ᱞᱟᱹᱴᱩ ᱞᱟᱹᱴᱩ ᱯᱩᱠᱷᱨᱤ ᱠᱚᱨᱮ ᱚᱸᱰᱮ ᱦᱚᱸ ᱪᱟᱞᱟᱣ ᱠᱟᱱᱟᱹᱧ ᱛᱚ ᱚᱸᱰᱮ ᱡᱚᱢᱟᱜ ᱤᱫᱤᱭ ᱦᱩᱭᱩᱜ ᱠᱟᱱᱟ ᱛᱚ ᱡᱚᱢ ᱞᱟᱦᱟᱨᱮᱧ ᱞᱟᱦᱟ ᱡᱚᱢ ᱠᱟᱛᱮ ᱛᱟᱯᱚᱨᱮᱧ ᱯᱟᱭᱨᱟᱣ ᱠᱟᱱᱟ ᱛᱟᱯᱚᱨᱮ ᱯᱟᱭᱨᱟ ᱠᱟᱛᱮ ᱢᱟᱱᱮ ᱟᱹᱰᱤ ᱢᱚᱡᱽ ᱵᱩᱡᱷᱟᱹᱣ ᱠᱟᱫᱟ ᱟᱹᱰᱤ ᱨᱟᱹᱥᱠᱟᱹᱧ ᱟᱹᱭᱠᱟᱹᱣ ᱠᱟᱫᱟ ᱤᱧᱨᱮᱱ ᱜᱟᱛᱮᱠᱚ ᱠᱚ ᱛᱮᱦᱮᱸᱠᱟᱱᱟ ᱛᱟᱯᱚᱨᱮ ᱯᱚᱨᱮ ᱯᱟᱭᱨᱟ ᱵᱟᱲᱟ ᱠᱟᱛᱮ ᱛᱟᱯᱚᱨᱮ ᱟᱨᱦᱚᱸ ᱦᱮᱡ ᱠᱟᱛᱮ ᱤᱧ ᱡᱚᱢ ᱠᱮᱫᱟ ᱟᱹᱰᱤ ᱱᱟᱯᱟᱭ ᱜᱮᱧ ᱟᱹᱭᱠᱟᱹᱣ ᱵᱩᱡᱷᱟᱹᱣ ᱠᱮᱫᱟ